ᱢᱚᱬᱮ ᱢᱮ ᱜᱩᱨᱩ ᱜᱚᱢᱠᱮ ᱡᱟᱱᱟᱢ ᱢᱟᱦᱟ ᱯᱮᱜᱮᱞ ᱡᱩᱱ ᱦᱩᱞ ᱢᱟᱦᱟ ᱢᱚᱬᱮ ᱥᱮᱯᱴᱮᱢᱵᱚᱨ ᱢᱟᱪᱮᱫ ᱢᱟᱱᱟᱣ ᱢᱟᱦᱟ ᱜᱮᱞᱯᱩᱱ ᱱᱚᱵᱮᱢᱵᱚᱨ ᱠᱟ ᱴᱤᱡ ᱜᱤᱫᱽᱨᱟᱹ ᱢᱟᱱᱟᱣ ᱢᱟᱦᱟ ᱯᱷᱟᱥ ᱰᱤᱥᱮᱢᱵᱚᱨ ᱡᱮᱜᱮᱛ ᱮᱰᱥ ᱢᱟᱦᱟ